ᱟᱭᱢᱟ ᱦᱚᱲ ᱨᱮᱱ ᱜᱮ ᱥᱟᱫᱚᱢ ᱢᱮᱱᱟᱜ ᱠᱚᱣᱟ ᱡᱚᱛᱚ ᱦᱚᱲ ᱨᱮᱱ ᱜᱮ ᱥᱟᱫᱚᱢ ᱢᱮᱱᱟᱜ ᱠᱚᱣᱟ ᱛᱚᱵᱮᱠᱷᱟᱱ ᱱᱚᱰᱮ ᱠᱳᱱᱳ ᱯᱨᱚᱛᱤᱡᱳᱜᱤᱛᱟ ᱦᱩᱭ ᱞᱮᱱᱠᱷᱟᱡ ᱚᱸᱰᱮ ᱠᱷᱟᱹᱞᱤ ᱟᱭᱢᱟ ᱰᱷᱮᱨ ᱮᱸᱴᱠᱮᱴᱚᱬᱮ ᱨᱮᱠᱚ ᱯᱟᱲᱟᱜᱼᱟ ᱚᱱᱟ ᱠᱟᱨᱚᱱ ᱛᱮ ᱞᱟᱦᱟᱨᱮ ᱴᱨᱮᱱᱤᱝ ᱥᱮ ᱫᱟᱹᱲ ᱠᱚᱢᱯᱤᱴᱤᱥᱚᱱ ᱴᱨᱟᱭᱟᱞ ᱮᱢ ᱠᱟᱛᱮᱫ ᱜᱮ ᱚᱸᱰᱮ ᱪᱟᱞᱟᱜ ᱫᱚ ᱠᱷᱩᱵ ᱵᱷᱟᱹᱜᱤᱭᱟ ᱟᱨ ᱵᱤᱱᱟ ᱴᱨᱟᱭᱟᱞ ᱛᱮ ᱪᱟᱞᱟᱣ ᱠᱟᱛᱮᱫ ᱚᱸᱰᱮ ᱟᱭᱢᱟ ᱰᱷᱮᱨ ᱮᱸᱴᱠᱮᱴᱚᱬᱮ ᱨᱮᱢ ᱯᱟᱲᱟᱜᱼᱟ ᱡᱟᱦᱟᱸ ᱫᱚ ᱢᱩᱥᱠᱤᱞ ᱠᱚ ᱢᱮᱛᱟᱫ ᱠᱟᱱᱟ ᱚᱱᱟ ᱠᱟᱨᱚᱱ ᱛᱮ ᱤᱧ ᱱᱚᱣᱟ ᱴᱨᱟᱭᱮᱞ ᱫᱚ ᱫᱚᱢᱮᱧ ᱠᱩᱥᱤᱭᱟᱜᱼᱟ ᱥᱮ ᱟᱹᱰᱤᱜᱟᱱᱤᱧ ᱠᱩᱥᱤᱭᱟᱜᱼᱟ ᱠᱟᱨᱚᱱ ᱞᱟᱦᱟᱨᱮ ᱵᱟᱪᱷᱟᱣ ᱴᱷᱤᱠ ᱠᱟᱛᱮᱫ ᱢᱟᱱᱮ ᱪᱟᱞᱟᱜ ᱫᱚ ᱯᱨᱚᱛᱤᱡᱳᱜᱤ ᱨᱮ ᱯᱨᱚᱛᱡᱳᱜᱤᱛᱟ ᱮᱢ ᱫᱚ ᱠᱷᱩᱵ ᱵᱷᱟᱹᱜᱤ ᱡᱤᱱᱤᱥ ᱠᱟᱱᱟ ᱚᱱᱟ ᱛᱮᱜᱮ ᱱᱚᱣᱟ ᱴᱨᱟᱭᱮᱞ ᱫᱚ ᱤᱧ ᱫᱚ ᱟᱹᱰᱤ ᱠᱟᱡᱟᱠ ᱤᱧ ᱠᱩᱥᱤᱭᱟᱜᱼᱟ